ᱟᱵᱚ ᱡᱟᱦᱟᱸ ᱵᱚᱱ ᱯᱟᱲᱦᱟᱜ ᱠᱟᱱ ᱚᱱᱟ ᱵᱤᱥᱚᱭ ᱛᱮ ᱢᱤᱫᱴᱮᱡ ᱵᱷᱩᱜᱳᱞ ᱵᱳᱭ ᱢᱮᱱᱟᱜᱼᱟ ᱛᱚ ᱚᱱᱟ ᱵᱷᱩᱜᱳᱞ ᱵᱳᱭ ᱨᱮ ᱟᱵᱚ ᱵᱟᱭᱩᱢᱚᱱᱰᱚᱞ ᱵᱤᱥᱚᱭ ᱛᱮᱵᱚᱱ ᱯᱟᱲᱦᱟᱣ ᱟᱠᱟᱱᱟ ᱥᱮ ᱠᱞᱟᱥ ᱠᱚᱨᱮ ᱥᱠᱩᱞ ᱯᱮᱨᱟᱭᱵᱷᱮᱴ ᱠᱚᱨᱮ ᱥᱮ ᱜᱩᱨᱩᱵ ᱜᱩᱨᱩᱵ ᱮᱥᱴᱟᱰᱤ ᱨᱮᱵᱚᱱ ᱟᱞᱳᱪᱚᱱᱟ ᱟᱠᱟᱫᱟ ᱡᱮ ᱵᱟᱭᱩᱢᱚᱱᱰᱚᱞ ᱫᱚ ᱪᱮᱫ ᱠᱟᱱᱟ ᱡᱮ ᱚᱱᱟ ᱚᱠᱚᱭ ᱚᱠᱚᱭ ᱧᱩᱛᱩᱢ ᱟᱠᱟᱫᱟ ᱵᱟᱭᱩᱢᱚᱱᱰᱚᱞ ᱪᱮᱫᱟᱜ ᱠᱚ ᱧᱩᱛᱩᱢ ᱟᱠᱟᱫᱟ ᱚᱱᱟ ᱠᱚ ᱛᱟᱯᱚᱨᱮ ᱚᱱᱟ ᱵᱤᱥᱚᱭ ᱛᱮ ᱦᱳᱭ ᱛᱚ ᱟᱨᱦᱚᱸ ᱟᱹᱰᱤ ᱞᱟᱹᱴᱩ ᱞᱟᱹᱴᱩ ᱵᱳᱭ ᱠᱚ ᱢᱮᱱᱟᱜᱼᱟ ᱪᱮᱫ ᱠᱚ ᱠᱟᱨᱚᱱ ᱠᱟᱱᱟ ᱚᱱᱟ ᱠᱚᱠᱚ ᱚᱞ ᱟᱠᱟᱫᱟ ᱠᱚ ᱟᱹᱰᱤ ᱞᱟᱹᱴᱩ ᱞᱟᱹᱴᱩ ᱦᱚᱲ ᱠᱚ ᱚᱠᱚᱭ ᱠᱚ ᱢᱮᱱᱟᱜ ᱠᱚ ᱵᱳᱭᱜᱟᱱᱤᱠ ᱠᱚ ᱵᱳᱭᱜᱟᱱᱤᱠ ᱠᱚ ᱩᱱᱠᱩ ᱠᱚ ᱟᱹᱵᱤᱥᱠᱟᱨ ᱟᱠᱟᱫᱟ ᱠᱚ ᱪᱮᱫ ᱞᱟᱹᱜᱤᱫ ᱱᱚᱣᱟ ᱧᱩᱛᱩᱢ ᱠᱚ ᱟᱹᱵᱤᱥᱠᱟᱨ ᱟᱠᱟᱫᱟ ᱚᱱᱟ ᱵᱟᱰᱟᱭ ᱞᱟᱹᱜᱤᱫ ᱟᱨᱦᱚᱸ ᱞᱟᱭᱵᱤᱨᱤ ᱠᱚ ᱞᱟᱭᱵᱤᱨᱤᱠᱚ ᱢᱮᱱᱟᱜᱼᱟ ᱟᱵᱚ ᱱᱚᱣᱟ ᱡᱟᱦᱟᱸ ᱥᱠᱩᱞ ᱠᱚᱨᱮ ᱠᱚᱞᱮᱡᱽ ᱠᱚᱨᱮ ᱛᱚ ᱟᱵᱚ ᱚᱱᱟ ᱞᱟᱭᱵᱮᱨᱤ ᱠᱚᱵᱚᱱ ᱞᱟᱭᱵᱮᱨᱤ ᱨᱮᱵᱚᱱ ᱪᱟᱞᱟᱣ ᱞᱮᱱᱟ ᱵᱳᱭ ᱠᱚᱵᱚᱱ ᱥᱮᱸᱫᱽᱨᱟ ᱥᱮᱸᱫᱽᱨᱟ ᱠᱮᱫᱟ ᱵᱚᱱ ᱡᱟᱦᱟᱸ ᱵᱚᱱ ᱧᱟᱢ ᱞᱮᱫᱟ ᱟᱹᱰᱤ ᱢᱚᱡᱽ ᱯᱟᱲᱦᱟᱣ ᱮ ᱟᱹᱰᱤ ᱢᱚᱡᱽ ᱟᱹᱭᱠᱟᱹᱜ ᱠᱟᱱᱟ ᱚᱱᱟ ᱵᱳᱭ ᱠᱚ ᱵᱳᱭ ᱠᱚᱵᱚᱱ ᱯᱟᱲᱦᱟᱣ ᱞᱮᱱᱟ ᱥᱮ ᱵᱚᱱ ᱟᱞᱚᱪᱚᱱᱟ ᱠᱮᱫᱟ ᱡᱮ ᱱᱚᱣᱟ ᱫᱚ ᱢᱚᱡᱽ ᱜᱮᱭᱟ ᱱᱚᱣᱟ ᱵᱤᱥᱚᱭ ᱫᱚ ᱥᱮ ᱦᱟᱱᱠᱟ ᱢᱚᱡᱽ ᱜᱤᱢᱟᱱᱮ ᱟᱹᱰᱤ ᱢᱚᱡᱽ ᱵᱩᱡᱷᱟᱹᱣ ᱮᱱᱟ ᱚᱱᱟᱵᱤᱥᱚᱭ ᱛᱮ ᱯᱟᱲᱦᱟᱣ ᱛᱮ ᱛᱟᱯᱚᱨᱮ ᱟᱹᱵᱚ ᱡᱟᱦᱟᱸ ᱵᱟᱭᱩᱢᱚᱱᱰᱚᱞ ᱵᱚ ᱚᱱᱟ ᱟᱵᱚ ᱤᱭᱟᱹ ᱞᱮᱜᱟ ᱠᱮᱫᱟ ᱵᱚᱱ ᱞᱮᱵ ᱞᱮᱵ ᱠᱚ ᱥᱮ ᱞᱟᱭᱵᱮᱨᱤ ᱡᱟᱦᱟᱸ ᱠᱚ ᱢᱮᱛᱟᱜ ᱠᱟᱱ ᱫᱚ ᱚᱱᱟ ᱠᱚᱨᱮ ᱵᱚᱱ ᱯᱚᱨᱤᱠᱷᱟ ᱞᱟᱜᱟ ᱠᱮᱫᱟ ᱵᱚᱱ ᱥᱮ ᱟᱹᱵᱩ ᱥᱮ ᱵᱳᱭᱜᱟᱱᱤᱠ ᱠᱚ ᱡᱮ ᱟᱨᱦᱚᱸ ᱢᱮᱱᱟᱜ ᱠᱚ ᱫᱤᱫᱤ ᱢᱩᱱᱤ ᱠᱚ ᱢᱟᱥᱴᱟᱨ ᱠᱚ ᱩᱱᱠᱩ ᱠᱚ ᱠᱚ ᱯᱚᱨᱤᱠᱷᱟ ᱞᱮᱜᱟ ᱠᱮᱫᱟ ᱠᱚ ᱛᱟᱯᱚᱨᱮ ᱠᱚ ᱞᱟᱹᱭ ᱠᱮᱫᱟ ᱱᱤᱭᱟᱹ ᱡᱮ ᱱᱚᱣᱟ ᱧᱩᱛᱩᱢ ᱫᱚ ᱵᱟᱭᱩᱢᱚᱱᱰᱚᱞ ᱟᱨᱦᱚᱸ ᱟᱭᱢᱟ ᱠᱤᱪᱷᱩ ᱠᱚ ᱞᱟᱹᱭ ᱠᱮᱫᱟ ᱠᱚ ᱚᱱᱟ ᱠᱚ ᱚᱱᱟ ᱜᱮ ᱦᱩᱭᱩᱜ ᱠᱟᱱᱟ ᱵᱟᱭᱩᱢᱚᱱᱰᱚᱞ